ᱤᱧ ᱨᱮᱱ ᱡᱚᱛᱚ ᱠᱷᱚᱱ ᱥᱩᱨ ᱥᱟᱹᱜᱟᱹᱭ ᱢᱚᱬᱮ ᱦᱚᱲᱟᱜ ᱧᱩᱛᱩᱢ ᱟᱯᱟᱛ ᱥᱩᱵᱚᱫᱷ ᱦᱮᱢᱵᱨᱚᱢ ᱮᱸᱜᱟᱛ ᱴᱷᱟᱱᱰᱟᱢᱩᱱᱤ ᱦᱮᱢᱵᱨᱚᱢ ᱫᱟᱹᱭ ᱥᱩᱨᱮᱠᱷᱟ ᱦᱮᱢᱵᱨᱚᱢ ᱢᱟᱱᱰᱤ ᱟᱨ ᱯᱟᱲᱦᱟᱜ ᱜᱟᱛᱮ ᱵᱚᱫᱷᱭᱚᱱᱟᱛᱷ ᱦᱟᱸᱥᱫᱟ ᱟᱨ ᱠᱷᱮᱞᱚᱰ ᱜᱟᱛᱮ ᱥᱮᱱᱪᱚᱨᱚᱱ ᱦᱮᱢᱵᱨᱚᱢ